ᱢᱟᱪᱮᱫ ᱜᱚᱢᱠᱮ ᱜᱤᱫᱽᱨᱟᱹ ᱠᱟᱹᱴᱤᱡ ᱜᱤᱫᱽᱨᱟᱹ ᱯᱟᱲᱦᱟᱣ ᱞᱟᱹᱜᱤᱫ ᱫᱚ ᱟᱭᱢᱟ ᱞᱮᱠᱟᱱ ᱥᱟᱯᱟᱯ ᱡᱟᱹᱨᱩᱲᱟ ᱡᱮᱭᱥᱮ ᱠᱤ

ᱚᱱᱠᱟ ᱞᱮᱠᱟᱜᱮ ᱟᱭᱢᱟ ᱞᱮᱠᱟᱱᱟᱜ ᱠᱤᱨᱤᱧ ᱡᱟᱹᱨᱩᱲᱟ ᱡᱮᱢᱚᱱ ᱜᱤᱫᱽᱨᱟᱹ ᱵᱚᱞᱮ ᱠᱷᱮᱞᱳᱱᱟ ᱦᱚᱸ ᱠᱤᱨᱤᱧ ᱡᱟᱹᱨᱩᱲᱟ ᱡᱮᱢᱚᱱ ᱜᱤᱫᱽᱨᱟᱹ ᱠᱷᱮᱞᱳᱱᱟ ᱧᱮᱞ ᱧᱮᱞ ᱛᱮᱦᱚᱸ ᱚᱱᱟᱭ ᱪᱮᱫ ᱫᱟᱲᱮᱭᱟᱜᱼᱟ

ᱜᱤᱫᱽᱨᱟᱹ ᱪᱮᱫ ᱦᱚᱪᱚ ᱠᱚ ᱫᱚ ᱫᱷᱚᱢᱠᱟᱣ ᱥᱮ ᱤᱭᱟᱹ ᱥᱮ ᱫᱟᱞ ᱠᱟᱛᱮᱫ ᱫᱚ ᱵᱟᱝ ᱪᱮᱫᱟᱜ ᱮᱱᱛᱮᱫ ᱜᱤᱫᱽᱟᱹ ᱫᱚ ᱩᱱᱟᱹᱜ ᱦᱟᱹᱵᱤᱡ ᱫᱚ ᱵᱟᱠᱚ ᱵᱟᱲᱟᱭᱟ ᱜᱤᱫᱽᱨᱟᱹ ᱪᱮᱫ ᱦᱚᱪᱚ ᱠᱚ ᱞᱟᱹᱜᱤᱫ ᱫᱚ ᱵᱟᱡᱟᱨ ᱠᱷᱚᱱ ᱠᱚ ᱥᱮ ᱠᱷᱮᱞᱳᱱᱟ ᱠᱚ ᱟᱹᱜᱩ ᱠᱟᱛᱮᱫ ᱪᱮᱫ ᱦᱚᱪᱚᱠᱚ ᱦᱩᱭᱩᱜ ᱡᱟᱹᱨᱩᱲ ᱠᱟᱱᱟ ᱟᱨ ᱨᱮ ᱜᱤᱫᱽᱟᱹ ᱵᱟᱝ ᱥᱮᱴᱮᱨᱚᱜ ᱫᱚ ᱟᱭᱢᱟ ᱠᱟᱨᱚᱱ ᱢᱮᱱᱟᱜᱼᱟ ᱡᱮᱞᱮᱠᱟ ᱚᱲᱟᱜ ᱨᱮᱱᱟᱜ ᱠᱟᱹᱢᱤ ᱟᱨ ᱚᱲᱟᱜ ᱨᱮᱱᱟᱜ ᱪᱮᱫ ᱠᱚ ᱠᱟᱨᱚᱱ ᱠᱚᱪᱚ ᱵᱟᱯᱞᱟ ᱵᱷᱟᱸᱰᱟᱱ ᱠᱚ ᱮᱢᱟᱱ ᱠᱚᱛᱮ ᱵᱟᱠᱚ ᱥᱮᱴᱮᱨ ᱫᱟᱲᱮᱭᱟᱜᱼᱟ